ᱤᱧ ᱤᱧᱫᱚ ᱡᱟᱣᱜᱮ ᱚᱱᱠᱟ ᱴᱩᱨ ᱫᱚ ᱚᱱᱠᱟ ᱢᱟ ᱥᱚᱢᱚᱭ ᱠᱚ ᱵᱟᱹᱧ ᱧᱟᱢ ᱜᱚᱫᱟ ᱪᱟᱞᱟᱜ ᱟᱹᱧ ᱢᱤᱫ ᱥᱮᱨᱢᱟ ᱵᱟᱨ ᱥᱮᱨᱢᱟ ᱯᱚᱨᱮ ᱚᱱᱠᱟ ᱦᱚᱸ ᱪᱤᱠᱟᱹᱛᱮ ᱴᱟᱠᱟ ᱠᱟᱹᱣᱰᱤ ᱠᱚ ᱚᱵᱷᱟᱵᱽ ᱤᱫᱤ ᱠᱟᱛᱮᱫ ᱚᱱᱠᱟ ᱚᱱᱠᱟ ᱴᱩᱨ ᱡᱟᱭᱜᱟ ᱢᱟ ᱥᱩᱨ ᱨᱮᱢᱟ ᱵᱟᱭ ᱛᱟᱦᱮᱱᱟ ᱚᱱᱟ ᱢᱟ ᱥᱟᱺᱜᱤᱧ ᱨᱮᱜᱮ ᱛᱟᱦᱮᱱᱟ ᱚᱱᱟᱦᱚᱸ ᱴᱟᱠᱟ ᱠᱟᱹᱣᱰᱤ ᱵᱟᱝᱠᱷᱟᱱ ᱜᱟᱹᱰᱤ ᱢᱚᱴᱚᱨ ᱛᱮ ᱵᱟᱝᱠᱷᱟᱱ ᱪᱮᱫ ᱞᱮᱠᱟ ᱨᱮᱢ ᱥᱮᱱ ᱟᱹᱜᱩᱭᱟ ᱧᱮᱞ ᱟᱹᱜᱩᱭᱟ ᱟᱨ ᱚᱱᱟᱛᱮ ᱴᱩᱨ ᱡᱟᱭᱜᱟ ᱫᱚ ᱤᱧᱫᱚ ᱵᱩᱨᱩ ᱤᱭᱟᱹ ᱠᱚᱜᱮ ᱥᱮᱱᱚᱜ ᱥᱟᱱᱟᱧᱟ ᱵᱩᱨᱩ ᱨᱮᱫᱚ ᱟᱹᱰᱤ ᱞᱮᱠᱟᱱ ᱫᱟᱨᱮ ᱥᱟᱠᱟᱢᱟᱜ ᱱᱟᱹᱲᱤ ᱫᱟᱨᱮ ᱱᱟᱹᱲᱤ ᱛᱮ ᱢᱮᱱᱟᱜ ᱠᱟᱜᱼᱟ ᱚᱱᱟᱛᱮ ᱯᱷᱚᱞ ᱯᱟᱠᱚᱲ ᱡᱤᱵᱽ ᱡᱤᱭᱟᱹᱞᱤ ᱠᱚ ᱟᱹᱰᱤ ᱞᱮᱠᱟᱱ ᱠᱚᱢ ᱧᱮᱞ ᱫᱟᱲᱮ ᱟᱠᱚᱣᱟ ᱚᱱᱟᱛᱮ ᱴᱩᱨ ᱫᱚ ᱱᱚᱜᱼᱚᱸᱭ ᱱᱚᱱᱟ ᱠᱚᱜᱮ ᱧᱮᱞ ᱞᱟᱹᱜᱤᱫ ᱛᱮᱜᱮ ᱪᱟᱞᱟᱜ ᱥᱟᱱᱟᱣᱟ ᱟᱨ ᱵᱟᱡᱟᱨ ᱠᱚᱢᱟ ᱚᱱᱠᱟ ᱢᱟ ᱵᱟᱵᱚᱱ ᱧᱮᱞᱮᱫ ᱜᱮᱭᱟ ᱥᱮᱱ ᱵᱟᱲᱟᱜ ᱠᱟᱱ ᱜᱮᱭᱟᱵᱚᱱ ᱟᱨ ᱫᱷᱤᱨᱤ ᱫᱟᱨᱮ ᱫᱚ ᱵᱩᱨᱩ ᱤᱭᱟᱹ ᱨᱮᱜᱮ ᱧᱟᱢᱚᱜᱼᱟ ᱚᱱᱟ ᱠᱚ ᱧᱮᱞ ᱠᱟᱛᱮᱫ ᱟᱹᱰᱤ ᱨᱟᱹᱥᱠᱟᱹ ᱵᱩᱡᱷᱟᱹᱜᱼᱟ ᱟᱹᱰᱤ ᱱᱟᱯᱟᱭ ᱵᱩᱡᱷᱟᱜᱼᱟ ᱚᱱᱟᱛᱮ ᱫᱤᱱ ᱩᱛᱟᱹᱨ ᱵᱟᱝ ᱨᱮᱦᱚᱸᱜᱮ ᱫᱩᱭ ᱵᱚᱛᱥᱚᱨ ᱯᱚᱨᱮ ᱢᱤᱫ ᱫᱷᱟᱣ ᱨᱮᱦᱚᱸ ᱚᱱᱠᱟ ᱜᱮ ᱫᱟᱬᱟ ᱵᱟᱲᱟ ᱫᱚ ᱪᱟᱞᱟᱜ ᱠᱟᱱ ᱜᱮᱭᱟᱞᱤᱧ ᱥᱤᱵᱳᱲ ᱯᱟᱲ ᱵᱩᱨᱩ ᱥᱮᱱ ᱧᱮᱧᱮᱞ ᱞᱮᱠᱟ ᱡᱟᱛᱮ ᱫᱚ ᱮᱠᱞᱟ ᱠᱚ ᱵᱟᱹᱞᱤᱧ ᱥᱮᱱᱚᱜ ᱠᱟᱱᱟ ᱚᱱᱟᱫᱚ ᱯᱟᱸᱪ ᱪᱷᱚ ᱡᱚᱱ ᱜᱨᱩᱯ ᱵᱟᱲᱟ ᱠᱟᱛᱮᱫ ᱞᱮ ᱥᱮᱱᱚᱜ ᱠᱟᱱᱟ ᱟᱨ ᱮᱠᱞᱟ ᱢᱟ ᱵᱟᱭ ᱥᱮᱥᱮᱱᱟ ᱚᱱᱛᱮ ᱢᱟ ᱦᱟᱹᱛᱤ ᱠᱚ ᱢᱮᱱᱟᱜ ᱠᱚᱜᱮᱭᱟ ᱡᱤᱵᱽ ᱡᱤᱭᱟᱹᱞᱤ ᱠᱚ ᱡᱚᱛᱚ ᱠᱚ ᱢᱮᱱᱟᱜ ᱠᱚᱜᱮᱭᱟ ᱚᱱᱟᱛᱮ ᱮᱠᱞᱟ ᱫᱚ ᱵᱟᱞᱮ ᱥᱮᱱᱚᱜᱼᱟ ᱚᱱᱠᱟ ᱠᱚᱲᱟ ᱠᱚᱠᱚ ᱡᱚᱴᱟᱣ ᱵᱟᱲᱟᱭᱮᱱ ᱠᱷᱟᱱ ᱚᱱᱟᱠᱚ ᱧᱮᱞ ᱠᱚ ᱞᱮᱠᱟ ᱛᱮᱞᱤᱧ ᱥᱮᱱᱚᱜ ᱠᱟᱱᱟ ᱟᱨ ᱦᱟᱹᱛᱤ ᱠᱚ ᱪᱤᱞᱤ ᱠᱚ ᱵᱩᱨᱩ ᱥᱩᱠᱨᱤ ᱠᱚ ᱩᱱ ᱡᱚᱦᱚᱜ ᱫᱚ ᱚᱱᱟ ᱫᱚ ᱡᱟᱱᱣᱟᱨᱤ ᱢᱟᱥ ᱦᱚᱸ ᱴᱷᱟᱨᱰ ᱩᱭᱤᱠ ᱠᱚᱥᱮᱱ ᱚᱱᱟ ᱫᱚ ᱧᱮᱧᱮᱞ ᱞᱮ ᱥᱮᱱᱚᱜ ᱠᱟᱱᱟ ᱤᱱᱟᱹ ᱠᱚ ᱟᱞᱮ ᱧᱮᱞ ᱵᱟᱲᱟ ᱟᱹᱜᱩ ᱠᱚᱣᱟ ᱤᱱᱟᱹ ᱠᱚ ᱤᱫᱤ ᱠᱟᱛᱮᱫ ᱜᱮ ᱟᱹᱞᱤᱧ ᱫᱚ ᱵᱚᱛᱥᱚᱨ ᱨᱮ ᱵᱟᱝ ᱪᱟᱞᱟᱣ ᱠᱟᱛᱮᱫ ᱨᱮᱦᱚᱸ ᱵᱟᱨ ᱥᱮᱨᱢᱟ ᱨᱮ ᱢᱤᱫ ᱫᱷᱟᱣ ᱫᱚ ᱚᱱᱠᱟ ᱫᱚᱞᱤᱧ ᱥᱮᱱ ᱵᱟᱲᱟ ᱦᱤᱡᱩᱜ ᱠᱟᱱᱟ